ᱤᱧ ᱜᱟᱹᱰᱤ ᱞᱟᱜᱟᱣᱟᱹᱧ ᱠᱟᱱᱟ ᱠᱮᱵᱽ ᱞᱟᱜᱟᱣᱟᱹᱧ ᱠᱟᱱᱟ ᱚᱱᱟ ᱠᱮᱵᱽ ᱨᱮ ᱤᱧ ᱡᱮᱴᱟᱧ ᱢᱮᱛᱟᱜ ᱢᱮ ᱛᱟᱦᱮᱱᱚᱜᱼᱟ ᱟᱢ ᱤᱱᱟᱹ ᱥᱚᱢᱚᱭ ᱨᱮ ᱟᱢ ᱪᱮᱫᱟᱜ ᱵᱟᱢ ᱥᱮᱴᱮᱨ ᱞᱮᱱᱟ ᱤᱧ ᱟᱹᱰᱤ ᱞᱟᱹᱠᱛᱤᱭᱟᱹᱧ ᱠᱟᱱᱟ ᱟᱢ ᱚᱱᱟ ᱥᱚᱢᱚᱭ ᱨᱮ ᱟᱢ ᱠᱮᱵᱽ ᱵᱟᱢ ᱟᱹᱜᱩᱭᱮᱫᱟ ᱟᱨ ᱵᱤᱞᱚᱢᱚᱜ ᱠᱟᱱᱟᱢ ᱪᱮᱫᱟᱜ ᱮᱢ ᱵᱤᱞᱚᱢ ᱠᱟᱱᱟ ᱵᱤᱞᱚᱢ ᱨᱮᱱᱟᱜ ᱪᱮᱫ ᱫᱚᱨᱠᱟᱨ ᱟᱨ ᱵᱟᱢ ᱦᱮᱡᱽ ᱫᱟᱲᱮᱜ ᱠᱷᱟᱡᱽ ᱫᱚ ᱚᱱᱟᱜᱮ ᱞᱟᱹᱭ ᱢᱮ ᱵᱟᱹᱧ ᱪᱟᱞᱟᱣ ᱫᱟᱲᱮᱭᱟᱜᱼᱟ ᱵᱤᱞᱚᱢᱚᱜᱼᱟᱹᱧ ᱠᱟᱨᱚᱱ ᱤᱧᱟᱹᱜ ᱦᱚᱸᱛᱚ ᱢᱤᱫᱴᱮᱱ ᱥᱚᱢᱚᱭ ᱢᱮᱱᱟᱜᱼᱟ ᱟᱨ ᱤᱧ ᱤᱧᱟᱹᱜ ᱥᱚᱢᱚᱭ ᱞᱮᱠᱟ ᱡᱩᱫᱤ ᱠᱮᱵᱽ ᱵᱟᱹᱧ ᱧᱟᱢᱟ ᱮᱱᱠᱷᱟᱱ ᱪᱮᱫ ᱞᱟᱹᱜᱤᱫ ᱛᱟᱦᱚᱞᱮ ᱟᱢ ᱫᱚ ᱞᱟᱦᱟᱨᱤᱧ ᱯᱷᱳᱱ ᱠᱟᱛᱮ ᱤᱧ ᱞᱟᱹᱭᱟᱫ ᱢᱮ ᱛᱟᱦᱮᱱᱟ ᱟᱨ ᱟᱢ ᱱᱤᱛᱳᱝ ᱦᱚᱸ ᱤᱱᱟᱹᱜ ᱠᱟᱡᱟᱠᱮᱢ ᱵᱤᱞᱚᱢ ᱮᱫᱟ ᱚᱱᱟ ᱦᱤᱥᱟᱹᱵᱽ ᱛᱮ ᱤᱧᱤᱧ ᱢᱮᱱᱟ ᱟᱢᱟᱜ ᱠᱮᱵᱽ ᱵᱟᱹᱧ ᱦᱟᱛᱟᱣᱟ ᱵᱟᱹᱛᱤᱞ ᱠᱤᱫᱟᱹᱧ ᱵᱟᱹᱛᱤᱞ ᱟᱞᱚᱢ ᱦᱤᱡᱩᱜᱼᱟ ᱫᱚᱨᱠᱟᱨ ᱵᱟᱹᱱᱩᱜᱼᱟ ᱟᱢᱟᱜ ᱠᱮᱵᱽ ᱠᱟᱨᱚᱱ ᱤᱧᱟᱹᱜ ᱡᱚᱨᱩᱨᱤ ᱫᱚᱨᱠᱟᱨ ᱥᱚᱢᱚᱭ ᱟᱢ ᱠᱮᱵᱽ ᱵᱟᱢ ᱵᱷᱮᱡᱟ ᱫᱟᱲᱮᱭᱟᱜᱼᱟ ᱮᱱᱠᱷᱟᱱ ᱤᱧ ᱫᱚ ᱚᱥᱚᱢᱚᱭ ᱨᱮᱫᱚᱧ ᱪᱤᱠᱟᱹᱭᱟ ᱠᱮᱵᱽ ᱫᱚ ᱟᱢᱟᱜ ᱡᱮᱴᱟ ᱠᱟᱹᱢᱤ ᱠᱟᱱ ᱛᱟᱢᱟ ᱟᱢ ᱡᱮᱴᱟ ᱠᱟᱛᱷᱟᱢ ᱮᱢᱟ ᱞᱮᱫᱟ ᱥᱚᱢᱚᱭ ᱨᱮ ᱠᱮᱵᱽ ᱵᱟᱢ ᱟᱹᱜᱩᱭᱮᱫᱟ ᱟᱨ ᱤᱧ ᱠᱮᱵᱽ ᱞᱟᱹᱠᱛᱤᱭᱟᱹᱧ ᱠᱟᱱᱟ ᱛᱟᱦᱚᱞᱮ ᱫᱚ ᱟᱢᱟᱜ ᱠᱮᱵᱽ ᱫᱚ ᱤᱧ ᱫᱚ ᱵᱟᱝ ᱞᱟᱹᱠᱛᱤᱭᱟᱹᱧᱟᱹ ᱤᱧ ᱫᱩᱧ ᱵᱟᱹᱛᱤᱞ ᱠᱮᱫ ᱛᱟᱢᱟ ᱟᱨ ᱠᱮᱵᱽ ᱵᱟᱝ ᱟᱹᱜᱩᱭ ᱦᱩᱭᱩᱜᱼᱟ ᱟᱨ ᱮᱴᱟᱜ ᱠᱮᱵᱽ ᱧᱮᱞ ᱦᱩᱭᱩᱜᱼᱟ